ᱥᱮᱨᱮᱧ ᱨᱮᱭᱟᱜ ᱥᱟᱱᱟ ᱫᱚ ᱡᱷᱚᱛᱚ ᱠᱷᱚᱱ ᱯᱩᱭᱞᱩ ᱤᱧᱟᱹᱜ ᱢᱚᱱᱮ ᱨᱮ ᱜᱚᱨᱚᱡᱽ ᱫᱚ ᱡᱟᱱᱟᱢ ᱞᱮᱱᱟ ᱤᱧ ᱡᱟᱱᱟᱢ ᱟᱯᱟᱛ ᱴᱷᱮᱱ ᱠᱷᱚᱱ ᱜᱮ ᱤᱧ ᱵᱟᱵᱟ ᱫᱚ ᱟᱹᱰᱤ ᱨᱩᱥᱤᱠᱟ ᱦᱚᱲᱮ ᱦᱚᱲ ᱠᱟᱱᱟᱭ ᱚᱱᱟᱛᱮ ᱤᱧᱟᱹᱜ ᱩᱢᱮᱹᱨ ᱮᱭᱟᱭ ᱥᱮ ᱤᱨᱟᱹᱞ ᱚᱠᱛᱚ ᱩᱱ ᱠᱷᱚᱱ ᱜᱮ ᱤᱧ ᱫᱚ ᱱᱚᱣᱟ ᱥᱮᱨᱮᱧ ᱨᱮᱱᱟᱜ ᱮᱛᱚᱦᱚᱵ ᱛᱮᱧ ᱥᱮ ᱥᱮᱨᱮᱧ ᱨᱮᱭᱟᱜ ᱦᱩᱱᱟᱹᱨ ᱤᱧ ᱯᱟᱸᱡᱟ ᱧᱟᱢ ᱟᱠᱟᱫᱟ